ᱠᱷᱮᱞᱳᱰ ᱠᱚ ᱵᱟᱨᱮᱛᱮ ᱤᱧ ᱯᱷᱩᱴᱵᱚᱞ ᱤᱧ ᱠᱩᱥᱤᱭᱟᱜᱼᱟ ᱠᱟᱨᱚᱱ ᱫᱚ ᱯᱷᱩᱴᱵᱚᱞ ᱫᱚ ᱦᱳᱭᱳᱜ ᱠᱟᱱᱟ ᱡᱮ ᱯᱷᱴᱵᱚᱞ ᱮᱱᱮᱡ ᱛᱮ ᱡᱷᱚᱛᱚ ᱚᱝᱜᱚᱼᱯᱨᱚᱛᱚᱝᱜᱚ ᱞᱟᱲᱟᱜᱼᱟ ᱟᱨ ᱯᱷᱩᱴᱵᱚᱞ ᱡᱟᱦᱟᱸᱭᱮ ᱮᱱᱮᱡᱼᱟ ᱥᱚᱨᱤᱨ ᱥᱟᱥᱛᱷᱚ ᱟᱹᱰᱤ ᱢᱚᱸᱡᱽ ᱴᱷᱤᱠ ᱟᱹᱰᱤ ᱱᱮᱭ ᱱᱟᱯᱟᱭ ᱛᱟᱦᱮᱱ ᱛᱟᱭᱟ ᱠᱟᱨᱚᱱ ᱫᱚ ᱦᱳᱭᱳᱜ ᱠᱟᱱᱟ ᱵᱤᱨ ᱥᱚᱱᱱᱟᱥᱤ ᱥᱟᱢᱤ ᱵᱤᱵᱮᱠᱟᱱᱚᱱᱫᱚ ᱦᱚᱸ ᱞᱟᱹᱭ ᱟᱠᱟᱫᱟᱭ ᱡᱮ ᱯᱷᱩᱴᱵᱚᱞ ᱡᱟᱦᱟᱭᱮ ᱮᱱᱮᱡᱟ ᱩᱱᱤ ᱫᱚ ᱟᱨᱠᱤ ᱟᱹᱰᱤ ᱵᱷᱟᱜᱮᱭᱟᱜ ᱠᱷᱮᱞᱳᱰ ᱮ ᱮᱱᱮᱡ ᱠᱟᱱᱟ ᱠᱟᱨᱚᱱ ᱫᱚ ᱦᱳᱭᱳᱜ ᱠᱟᱱᱟ ᱚᱱᱮ ᱯᱨᱚᱛᱚᱢ ᱨᱤᱧ ᱞᱟᱹᱭ ᱠᱮᱫ ᱯᱷᱩᱴᱵᱚᱞ ᱮᱱᱮᱡ ᱫᱚ ᱮᱢᱚᱱ ᱢᱤᱫ ᱴᱮᱡ ᱡᱤᱱᱤᱥ ᱠᱟᱱᱟ ᱜᱚᱴᱟ ᱚᱝᱜᱚ ᱯᱨᱚᱛᱚᱝᱜᱚ ᱥᱮ ᱵᱮᱭᱟᱢ ᱞᱮᱠᱟᱭ ᱠᱟᱹᱢᱤᱭᱟ ᱦᱮᱸ ᱢᱤᱫ ᱜᱷᱚᱱᱴᱟ ᱯᱷᱩᱴᱵᱚᱞ ᱮᱱᱮᱡ ᱠᱷᱟᱛᱤᱨ ᱛᱮ ᱟᱢ ᱟᱭᱢᱟ ᱫᱤᱱ ᱯᱨᱮᱠᱴᱤᱥ ᱦᱳᱭᱳᱜ ᱛᱟᱢᱟ ᱯᱨᱮᱠᱴᱤᱥ ᱪᱷᱟᱲᱟ ᱟᱢ ᱯᱷᱩᱴᱵᱚᱞ ᱢᱚᱸᱡᱽ ᱵᱟᱢ ᱮᱱᱮᱡ ᱫᱟᱲᱮᱭᱟᱜᱼᱟ ᱠᱟᱨᱚᱱ ᱯᱷᱩᱴᱵᱚᱞ ᱞᱮᱠᱟᱱ ᱵᱚᱞᱮ ᱮᱱᱮᱡ ᱡᱤᱱᱤᱥ ᱱᱤᱭᱟᱹ ᱫᱷᱟᱹᱨᱛᱤ ᱨᱮ ᱟᱹᱰᱤ ᱠᱚᱢ ᱜᱮ ᱟᱨ ᱟᱵᱚᱱ ᱧᱮᱞ ᱧᱟᱢᱮᱫ ᱠᱚᱣᱟ ᱨᱳᱞᱟᱱᱰᱳ ᱥᱮ ᱨᱤᱵᱷᱟᱱᱰᱳ ᱵᱤᱵᱷᱤᱱᱱᱚ ᱨᱚᱠᱚᱢ ᱮᱫ ᱮᱫ ᱯᱞᱮᱭᱟᱨ ᱢᱮᱱᱟᱜ ᱠᱚᱣᱟ ᱛᱟᱨᱯᱚᱨ ᱯᱮᱞᱮ ᱦᱮᱱᱟᱭ ᱟᱠᱟᱫᱮᱭᱟ ᱱᱩᱠᱩᱣᱟᱜ ᱯᱷᱩᱴᱵᱚᱞ ᱦᱳᱭᱳᱜ ᱠᱟᱱᱟ ᱜᱳᱴᱟ ᱵᱤᱥᱥᱚ ᱨᱮᱭᱟᱜ ᱢᱤᱫ ᱴᱮᱱ ᱡᱷᱚᱛᱚᱠᱷᱚᱱ ᱞᱟᱹᱴᱩ ᱡᱚᱱᱚᱯᱨᱤᱭᱚ ᱡᱚᱱᱚᱯᱨᱤᱭᱚ ᱠᱷᱮᱞᱟ ᱠᱟᱱᱟ ᱡᱷᱚᱛᱦᱚᱲ ᱱᱤᱭᱟᱹ ᱫᱷᱟᱹᱨᱛᱤ ᱡᱟᱠᱟᱛ ᱨᱮᱱ ᱦᱚᱲ ᱯᱷᱩᱴᱵᱚᱞ ᱮᱱᱮᱡ ᱫᱚᱵᱚᱱ ᱠᱩᱥᱤᱭᱟᱜᱼᱟ ᱠᱟᱨᱚᱱ ᱯᱷᱩᱴᱵᱚᱞ ᱮᱢᱚᱱ ᱜᱮ ᱢᱤᱫ ᱴᱮᱱ ᱮᱱᱮᱡ ᱱᱤᱭᱟᱹ ᱫᱷᱟᱹᱨᱛᱤ ᱡᱟᱠᱟᱛ ᱨᱮᱱ ᱵᱮᱱᱟᱣ ᱟᱠᱟᱱᱟ ᱚᱠᱚᱭᱦᱚᱸ ᱵᱟᱠᱚ ᱠᱩᱥᱤᱭᱟᱜᱼᱟ ᱱᱚᱝᱠᱟᱱ ᱦᱚᱲ ᱫᱚᱠᱚ ᱠᱚᱢ ᱜᱮᱭᱟ ᱟᱨ ᱯᱷᱩᱴᱵᱚᱞ ᱮᱱᱮᱡ ᱨᱮᱭᱟᱜ ᱟᱹᱰᱤ ᱢᱟᱨᱟᱝ ᱩᱯᱚᱠᱟᱨᱤᱛᱟ ᱦᱳᱭᱳᱜ ᱠᱟᱱᱟ ᱡᱮ ᱟᱢᱟᱜ ᱥᱚᱨᱚᱨ ᱥᱟᱥᱛᱷᱚ ᱟᱹᱰᱤ ᱴᱷᱤᱠ ᱛᱟᱦᱮᱱᱟ ᱛᱟᱦᱞᱮ ᱟᱹᱰᱤ ᱥᱢᱟᱨᱴ ᱮᱢ ᱛᱟᱦᱮᱱᱟ ᱚᱱᱟ ᱥᱟᱶ ᱥᱟᱶᱛᱮ ᱚᱞᱚᱜ ᱯᱟᱲᱦᱟᱜ ᱢᱟ ᱫᱚᱨᱠᱟᱨ ᱠᱟᱱ ᱜᱮ ᱱᱤᱭᱟᱹ ᱯᱷᱩᱴᱵᱚᱞ ᱟᱵᱚ ᱥᱟᱱᱛᱟᱞ ᱥᱚᱢᱟᱡᱽ ᱨᱮᱱ ᱜᱤᱫᱽᱨᱟᱹ ᱠᱚ ᱟᱸᱰᱤ ᱟᱸᱴ ᱠᱚ ᱮᱱᱮᱡᱚᱜ ᱠᱟᱱᱟ ᱠᱤᱱᱛᱩ ᱟᱵᱚ ᱥᱟᱱᱛᱟᱞ ᱥᱚᱢᱟᱡᱽ ᱨᱮᱱ ᱜᱤᱫᱽᱨᱟᱹ ᱫᱚ ᱯᱷᱩᱴᱵᱚᱞ ᱥᱮᱫ ᱜᱮ ᱡᱟᱹᱥᱛᱤ ᱠᱚ ᱮᱱᱮᱡ ᱠᱟᱱᱟ ᱠᱤᱱᱛᱩ ᱚᱞᱚᱜ ᱯᱟᱲᱦᱟᱜ ᱠᱚ ᱠᱚᱢ ᱮᱫᱟ ᱚᱱᱟ ᱦᱤᱥᱟᱹᱵᱽᱛᱮ ᱮᱴᱟᱜ ᱥᱳᱥᱟᱭᱴᱤ ᱨᱮᱱ ᱜᱤᱫᱽᱨᱟᱹ ᱴᱷᱮᱱᱫᱚ ᱱᱤᱭᱟᱹ ᱜᱮ ᱢᱮᱱ ᱦᱮᱱᱟᱜ ᱟᱠᱟᱫᱟ ᱡᱮᱹ ᱯᱷᱩᱴᱵᱚᱞ ᱡᱮᱢᱚᱱ ᱵᱚᱱ ᱮᱱᱮᱡᱟ ᱯᱷᱩᱴᱵᱚᱞ ᱮᱱᱮᱡᱛᱮ ᱞᱟᱦᱟᱥᱮᱫ ᱵᱚᱱ ᱪᱟᱞᱟᱜᱼᱟ ᱟᱨ ᱚᱞᱚᱜ ᱯᱟᱲᱦᱟᱜ ᱦᱚᱸ ᱡᱮᱱᱚ ᱚᱱᱠᱟᱜᱮ ᱥᱚᱢᱟᱱ ᱟᱜᱽᱜᱨᱚᱦᱚ ᱵᱚᱱ ᱮᱢ